ᱦᱮᱸ ᱪᱮᱫ ᱪᱚ ᱞᱟᱹᱭᱮᱫ ᱠᱟᱱ ᱛᱟᱦᱮᱸᱫᱼᱟ ᱚᱻ ᱪᱮᱫ ᱞᱮᱠᱟᱱᱟᱜ ᱥᱟᱲᱤᱢ ᱦᱟᱛᱟᱣᱟ ᱟᱭᱢᱟ ᱨᱚᱠᱚᱢ ᱥᱟᱹᱲᱤ ᱢᱮᱱᱟᱜᱼᱟ ᱡᱮᱢᱚᱱ ᱞᱮᱸᱡᱮᱨ ᱥᱟᱹᱲᱤ ᱥᱩᱛᱟᱹᱢ ᱥᱟᱹᱲᱤ ᱞᱩᱢᱟᱹᱝ ᱥᱟᱲᱤ ᱡᱮᱨᱚᱠᱚᱢ ᱦᱮᱱᱟᱜ ᱠᱟᱫᱟ ᱟᱭᱢᱟ ᱨᱚᱠᱚᱢ ᱢᱮᱱᱟᱜ ᱠᱟᱫᱟ ᱥᱟᱹᱲᱤ ᱠᱟᱞᱟᱨ ᱠᱚ ᱟᱭᱢᱟ ᱨᱚᱠᱚᱢ ᱢᱮᱱᱟᱜ ᱟᱠᱟᱫᱟ ᱡᱮᱢᱚᱱ ᱯᱩᱸᱰ ᱟᱨᱟᱜ ᱦᱮᱸᱫᱮ ᱜᱳᱞᱟᱯᱤ ᱡᱮᱢᱚᱱ ᱟᱭᱢᱟ ᱨᱚᱠᱚᱢ ᱠᱟᱞᱟᱨ ᱜᱮ ᱢᱟᱱᱟᱜᱼᱟ ᱦᱮᱸ ᱚᱱᱟ ᱦᱚᱸ ᱢᱮᱱᱟᱜ ᱜᱮᱭᱟ ᱚᱱᱟ ᱦᱚᱸ ᱢᱮᱱᱟᱜᱼᱟ ᱫᱟᱢ ᱫᱚ ᱦᱩᱭᱩᱜ ᱠᱟᱱᱟ ᱫᱟᱢ ᱦᱚᱸ ᱟᱰᱤ ᱢᱚᱸᱡᱽ ᱥᱟᱹᱲᱤ ᱞᱮᱠᱟ ᱜᱮ ᱟᱢ ᱦᱮᱡ ᱠᱟᱛᱮᱜ ᱮᱢ ᱦᱟᱛᱟᱣ ᱤᱫᱤ ᱞᱮᱠᱷᱟᱡ ᱛᱟᱦᱞᱮ ᱤᱧ ᱠᱚᱢ ᱥᱚᱢ ᱛᱮᱧ ᱮᱢ ᱫᱟᱲᱮᱣᱟᱢᱟ ᱛᱚᱧ ᱡᱮᱢᱚᱱ ᱥᱟᱲᱤ ᱦᱩᱭᱩᱜ ᱠᱟᱱᱟ ᱡᱮᱢᱚᱱ ᱯᱚᱱᱨᱚᱥᱚ ᱴᱟᱠᱟ ᱢᱤᱫ ᱴᱮᱡ ᱥᱟᱲᱤ ᱨᱮ ᱡᱮᱢᱚᱱ ᱟᱢ ᱦᱮᱡ ᱠᱟᱛᱮᱫ ᱮᱢ ᱦᱟᱛᱟᱣ ᱞᱮᱠᱷᱟᱡ ᱛᱟᱦᱞᱮ ᱰᱤᱥᱠᱟᱣᱩᱸᱰ ᱮᱢ ᱧᱟᱢᱟ ᱡᱮᱢᱚᱱ ᱛᱳᱢᱟᱨ ᱯᱚᱱᱮᱨᱚᱥᱚ ᱵᱟᱫᱽ ᱫᱤᱭᱮ ᱟᱢ ᱵᱟᱨᱚᱥᱚ ᱛᱮᱜᱮᱢ ᱧᱟᱢᱟ ᱚᱱᱟ ᱠᱷᱚᱱ ᱫᱚ ᱟᱫᱚ ᱚᱱᱟ ᱠᱷᱚᱡ ᱫᱚ ᱛᱟᱦᱞᱮ ᱞᱟᱥ ᱠᱚᱢ ᱫᱚ ᱛᱟᱦᱞᱮ ᱤᱧ ᱛᱤᱱᱟᱹᱜ ᱤᱧ ᱮᱢ ᱫᱟᱲᱮᱭᱟᱢᱟ ᱦᱟᱡᱟᱨ ᱴᱟᱠᱟᱧ ᱮᱢ ᱫᱟᱲᱮᱭᱟᱢᱟ ᱤᱱᱟᱹ ᱠᱷᱚᱡ ᱫᱚ ᱟᱫᱚ ᱵᱟᱹᱧ ᱠᱚᱢ ᱫᱟᱲᱮᱭᱟᱢᱟ ᱦᱮᱸ ᱵᱮᱥ ᱛᱟᱦᱞᱮ ᱦᱟᱡᱩᱜ ᱢᱮ ᱦᱮᱸ